ᱦᱮᱞᱳ ᱦᱮᱸ ᱦᱮᱸ ᱡᱚᱦᱟᱨ ᱜᱮ ᱚᱠᱚᱭ ᱵᱤᱱ ᱢᱮᱱᱮᱜᱼᱟ ᱟᱪᱪᱷᱟ ᱚᱠᱟ ᱠᱷᱚᱱᱟᱜ ᱟᱪᱪᱷᱟ ᱚᱱᱮ ᱢᱟᱦᱟᱫᱮᱨ ᱦᱤᱞᱳᱜ ᱵᱮᱱ ᱦᱮᱡ ᱞᱮᱱ ᱫᱚ ᱩᱱᱤ ᱟᱹᱵᱤᱱ ᱠᱟᱱ ᱜᱤᱭᱟᱵᱤᱱ ᱥᱮ ᱟᱪᱪᱷᱟ ᱢᱟᱥᱮ ᱪᱮᱫ ᱞᱮᱠᱟ ᱟᱪᱪᱷᱟ ᱱᱚᱣᱟ ᱢᱟᱱᱮ ᱤᱱᱟᱹ ᱦᱤᱞᱳᱜ ᱞᱤᱧ ᱞᱟᱹᱭᱟᱜ ᱵᱤᱱ ᱜᱮᱭᱟ ᱡᱮ ᱨᱮᱠᱳᱨᱰ ᱦᱚᱸ ᱛᱟᱵᱮᱱ ᱚᱱᱠᱟ ᱚᱱᱠᱟ ᱠᱟᱱᱟ ᱟᱫᱚ ᱱᱚᱣᱟ ᱫᱚ ᱵᱚᱛᱚᱨᱚᱜ ᱨᱮᱱᱟᱜ ᱠᱟᱛᱷᱟ ᱫᱚ ᱵᱟᱝ ᱠᱟᱱᱟ ᱱᱤᱛ ᱫᱚ ᱱᱚᱣᱟ ᱞᱟᱹᱜᱤᱫ ᱦᱚᱸ ᱵᱷᱟᱹᱜᱤ ᱥᱟᱹᱦᱤᱡ ᱨᱟᱱ ᱩᱰᱩᱠ ᱠᱟᱱᱟ ᱞᱟᱹᱜᱤᱫ ᱛᱮ ᱟᱫᱚ ᱟᱞᱚᱵᱤᱱ ᱵᱚᱛᱚᱨᱚᱜᱼᱟ ᱟᱹᱵᱤᱱ ᱡᱟᱦᱟᱸ ᱞᱮᱠᱟ ᱟᱹᱞᱤᱧ ᱨᱟᱱ ᱞᱤᱧ ᱮᱢ ᱠᱟᱜ ᱵᱤᱱᱟ ᱚᱱᱠᱟ ᱡᱚᱢ ᱵᱤᱱ ᱚᱱᱟ ᱦᱤᱥᱟᱹᱵ ᱛᱮ ᱟᱨ ᱛᱤᱱᱟᱹᱜ ᱜᱟᱱ ᱯᱟᱱ ᱤᱭᱟᱹ ᱠᱚ ᱦᱩᱭᱩᱜᱼᱟ ᱵᱟᱝ ᱡᱚᱢ ᱨᱮᱱᱟᱜ ᱡᱟᱦᱟᱸ ᱡᱚᱢ ᱵᱟᱨᱚᱱ ᱠᱚ ᱢᱮᱱᱟᱜᱼᱟ ᱚᱱᱟ ᱠᱚ ᱵᱟᱨᱚᱱ ᱵᱤᱱ ᱟᱨ ᱱᱚᱣᱟ ᱤᱭᱟᱹ ᱚᱠᱛᱚ ᱨᱮ ᱡᱟᱹᱥᱛᱤ ᱫᱟᱬᱟ ᱪᱮ ᱠᱷᱟᱴᱟᱣ ᱨᱮᱱᱟᱜ ᱟᱞᱚᱵᱤᱱ ᱪᱮᱥᱴᱟᱭᱟ ᱟᱨ ᱟᱨᱟᱢ ᱧᱚᱜᱽ ᱵᱤᱱ ᱦᱟᱸᱜ ᱟᱨ ᱨᱟᱱ ᱠᱟᱹᱴᱤᱡ ᱦᱟᱨᱰ ᱜᱮᱭᱟ ᱚᱱᱟ ᱡᱚᱢ ᱞᱮᱠᱷᱟᱱ ᱚᱠᱟ ᱞᱮᱠᱟ ᱢᱟᱱᱮ ᱡᱟᱹᱥᱛᱤ ᱜᱮ ᱠᱚᱢ ᱡᱳᱨ ᱵᱮᱱ ᱵᱩᱡᱷᱟᱹᱣᱟ ᱱᱟᱦᱟᱸᱜ ᱟᱫᱚ ᱚᱱᱟ ᱠᱚ ᱟᱞᱚ ᱵᱤᱱ ᱢᱮᱱ ᱟᱥᱮ ᱱᱚᱣᱟᱛᱮ ᱱᱚᱝᱠᱟᱜ ᱠᱟᱱᱟ ᱵᱟᱹᱞᱤᱧ ᱡᱚᱢᱟ ᱟᱹᱵᱤᱱ ᱵᱩᱜᱤᱜ ᱞᱟᱹᱜᱤᱫ ᱛᱮ ᱡᱚᱢ ᱟᱠᱟ ᱜᱮ ᱛᱟᱦᱮᱱ ᱵᱤᱱ ᱦᱳᱭ ᱦᱚᱭ ᱨᱟᱱ ᱨᱮᱱᱟᱜ ᱠᱳᱨᱥ ᱫᱚ ᱯᱩᱨᱟᱹᱣ ᱦᱩᱭᱩᱜ ᱜᱮᱭᱟ ᱱᱚᱣᱟ ᱫᱚ ᱥᱟᱫᱷᱟᱨᱚᱱ ᱵᱤᱢᱟᱨ ᱨᱮᱱᱟᱜ ᱱᱤᱛ ᱟᱵᱚ ᱡᱚᱢ ᱧᱩ ᱨᱮ ᱚᱱᱠᱟ ᱵᱟᱹᱲᱤᱡ ᱦᱩᱭᱩᱜ ᱠᱟᱱᱟ ᱟᱵᱚᱣᱟᱜ ᱠᱷᱚᱛ ᱥᱮ ᱪᱟᱥ ᱠᱚᱨᱮ ᱦᱚᱸ ᱟᱹᱰᱤᱜᱟᱱ ᱨᱟᱥᱟᱭᱚᱱᱤᱠ ᱠᱷᱚᱛ ᱫᱚ ᱡᱟᱦᱟᱸ ᱫᱚᱵᱚᱱ ᱢᱮᱛᱟᱜ ᱠᱟᱱᱟ ᱚᱱᱟ ᱠᱚᱵᱚᱱ ᱡᱚᱢ ᱮᱜᱼᱟ ᱚᱱᱟᱛᱮ ᱱᱚᱣᱟ ᱦᱩᱭᱩᱜ ᱠᱟᱱᱟ ᱟᱹᱵᱤᱱ ᱥᱩᱢᱩᱝ ᱫᱚ ᱯᱩᱨᱟᱹ ᱵᱟᱝ ᱟᱵᱚ ᱡᱷᱟᱲᱠᱷᱚᱸᱰ ᱨᱮ ᱟᱹᱰᱤᱜᱟᱱ ᱱᱚᱝᱠᱟᱱ ᱯᱮᱥᱮᱱᱴ ᱤᱧ ᱧᱟᱢᱮᱜ ᱠᱚᱣᱟ ᱡᱟᱦᱟᱸᱭ ᱡᱮ ᱴᱤᱵᱤ ᱵᱤᱢᱟᱨ ᱧᱟᱢ ᱟᱠᱟᱫ ᱠᱚᱣᱟ ᱟᱫᱚ ᱱᱚᱣᱟ ᱵᱚᱛᱚᱨ ᱨᱮᱱᱟᱜ ᱵᱟᱝ ᱠᱟᱱᱟ ᱦᱚᱢᱚ ᱨᱮ ᱥᱟᱪᱪᱷᱟ ᱫᱚᱦᱚᱭ ᱢᱟ ᱟᱨ ᱱᱤᱯᱷᱩᱴ ᱛᱟᱦᱮᱱ ᱞᱟᱹᱜᱤᱫ ᱛᱮ ᱥᱮᱛᱟᱜ ᱫᱟᱬᱟᱱ ᱦᱳᱭ ᱦᱳᱭ ᱦᱳᱭ ᱚᱠᱛᱚ ᱥᱚᱢᱚᱭᱨᱮ ᱡᱚᱢ ᱧᱩ ᱟᱨ ᱮᱢᱚᱱ ᱱᱚᱣᱟ ᱤᱭᱟᱹ ᱛᱟᱞᱟᱨᱮ ᱵᱟᱥᱠᱮ ᱫᱟᱠᱟ ᱠᱚ ᱟᱞᱚ ᱵᱚᱱ ᱡᱚᱢ ᱢᱟ ᱵᱟᱥᱠᱮ ᱫᱟᱠᱟ ᱫᱟᱜ ᱫᱟᱠᱟ ᱱᱚᱣᱟ ᱛᱮᱦᱮᱧᱟᱜ ᱫᱚ ᱢᱮᱱ ᱞᱮᱠᱷᱟᱱ ᱚᱱᱟᱫᱚ ᱜᱟᱱᱚᱜ ᱜᱮᱭᱟ ᱫᱟᱜ ᱫᱟᱠᱟ ᱟᱨ ᱡᱟᱹᱥᱛᱤ ᱵᱟᱥᱠᱮᱭᱜ ᱥᱮ ᱦᱚᱞᱟ ᱢᱟᱫᱷᱮᱨᱟᱜ ᱠᱚ ᱟᱵᱚ ᱢᱟ ᱡᱚᱡᱚ ᱠᱷᱟᱱ ᱟᱹᱰᱤ ᱵᱚᱱᱟ ᱦᱟᱸᱜ ᱮᱱᱠᱷᱟᱱ ᱡᱚᱡᱚ ᱫᱟᱠᱟ ᱠᱚᱫᱚ ᱵᱟᱝ ᱜᱮᱦᱟᱸᱜ ᱦᱳᱭ ᱟᱨ ᱱᱚᱣᱟ ᱤᱭᱟᱹᱨᱮ ᱪᱮᱫ ᱵᱤᱱ ᱢᱮᱱ ᱠᱮᱜᱼᱟ ᱦᱚᱸ ᱦᱚᱸ ᱡᱤᱞ ᱦᱟᱹᱠᱩ ᱠᱚᱫᱚ ᱜᱟᱱᱚᱜ ᱜᱮᱭᱟ ᱟᱨ ᱚᱱᱟ ᱤᱭᱟᱹ ᱡᱩᱫᱤ ᱥᱩᱯ ᱠᱚᱵᱤᱱ ᱧᱩ ᱫᱟᱲᱮᱭᱟᱜᱼᱟ ᱢᱟᱱᱮ ᱨᱟᱥᱮ ᱛᱮᱜ ᱱᱟᱦᱟᱸᱜ ᱦᱳᱭ ᱦᱳᱭ ᱟᱫᱚ ᱤᱱᱟᱹᱜ ᱚᱱᱟ ᱠᱚᱦᱚᱸ ᱟᱹᱰᱤ ᱟᱹᱛᱷᱟᱹᱲᱤ ᱫᱚ ᱵᱟᱝᱜᱮ ᱵᱟᱝᱜᱮ ᱜᱟᱱᱚᱜ ᱠᱟᱱᱟ ᱢᱮᱱᱛᱮ ᱥᱮ ᱫᱤᱱᱜᱮ ᱠᱟᱛᱷᱟ ᱫᱚ ᱵᱟᱝ ᱠᱟᱱᱟ ᱨᱟᱱ ᱞᱮᱠᱟᱜᱮ ᱡᱚᱢ ᱢᱟ ᱦᱳᱭ ᱦᱳᱭ ᱟᱨ ᱱᱟᱜ ᱦᱳᱭ ᱦᱳᱭ ᱦᱳᱭ ᱧᱮᱞ ᱵᱤᱱ ᱠᱤᱪᱷᱩ ᱫᱤᱱ ᱤᱭᱟᱹ ᱠᱟᱛᱮ ᱡᱚᱢ ᱠᱟᱛᱮ ᱟᱨᱦᱚᱸ ᱡᱟᱦᱟᱸ ᱞᱮᱠᱟ ᱠᱳᱨᱥ ᱞᱟᱹᱭ ᱠᱟᱱᱟ ᱠᱳᱨᱥ ᱦᱤᱥᱟᱹᱵᱽ ᱛᱮᱢᱟ ᱨᱟᱱ ᱫᱚ ᱦᱟᱸᱜ ᱟᱹᱰᱤᱜᱟᱱ ᱜᱮ ᱮᱢ ᱠᱟᱱᱟ ᱟᱹᱰᱤᱫᱤᱱ ᱨᱮᱱᱟᱜ ᱮᱢ ᱠᱟᱱᱟ ᱟᱫᱚ ᱛᱟᱞᱟ ᱛᱟᱞᱟ ᱨᱮ ᱱᱚᱝᱠᱟ ᱟᱹᱵᱤᱱ ᱯᱷᱳᱱ ᱛᱮ ᱚᱠᱟ ᱞᱮᱠᱟ ᱵᱤᱱ ᱵᱩᱡᱷᱟᱹᱣᱮᱜᱼᱟ ᱵᱟᱝ ᱠᱷᱟᱱ ᱫᱚ ᱦᱚ ᱦᱚᱸ ᱦᱤᱡᱩᱜ ᱵᱤᱱ ᱟᱹᱞᱤᱧ ᱱᱚᱰᱮ ᱠᱟᱹᱞᱟᱹᱭᱱᱩᱠᱟᱹ ᱨᱮᱜᱮ ᱞᱤᱧ ᱛᱟᱦᱮᱱᱟ ᱦᱟᱸᱜ ᱟᱨ ᱪᱮᱥᱴᱟᱭ ᱵᱤᱱ ᱟᱹᱵᱤᱱ ᱛᱮᱦᱚᱸ ᱢᱟᱱᱮ ᱞᱚᱜᱚᱱ ᱛᱮ ᱞᱚᱜᱚᱱ ᱚᱠᱟ ᱞᱮᱠᱟ ᱨᱮ ᱵᱮᱵᱮᱥᱟ ᱚᱱᱟ ᱟᱹᱞᱤᱧ ᱢᱟ ᱡᱟᱦᱟᱸ ᱤᱱᱟᱹ ᱦᱤᱞᱳᱜ ᱞᱤᱧ ᱞᱟᱹᱭ ᱠᱟᱜ ᱵᱤᱱ ᱜᱮᱭᱟ ᱦᱳᱭ ᱚᱱᱟ ᱦᱤᱥᱟᱹᱵ ᱛᱮ ᱵᱮᱵᱷᱟᱨ ᱵᱤᱱ ᱚᱱᱟ ᱦᱤᱥᱟᱹᱵᱽ ᱛᱮ ᱡᱚᱢ ᱧᱩᱭ ᱵᱤᱱ ᱚᱱᱟ ᱦᱤᱥᱟᱹᱵᱽ ᱛᱮ ᱛᱟᱦᱮᱱ ᱵᱤᱱ ᱟᱨ ᱟᱹᱰᱤ ᱞᱚᱜᱚᱱ ᱜᱮ ᱦᱚᱲᱢᱚ ᱛᱟᱵᱮᱱ ᱠᱮᱴᱮᱡ ᱨᱩᱣᱟᱹᱲᱚᱜᱼᱟ ᱴᱷᱤᱠ ᱜᱮᱭᱟ ᱛᱚᱵᱮ ᱢᱟ ᱟᱨ ᱪᱮᱫ ᱪᱮᱫ ᱠᱚ ᱦᱳᱭ ᱦᱳᱭ ᱦᱳᱭ ᱦᱳᱭ ᱦᱮᱸ ᱦᱮᱸ ᱦᱳᱭ ᱦᱳᱭ ᱢᱟᱱᱮ ᱴᱤᱵᱤ ᱫᱚ ᱱᱚᱣᱟ ᱫᱚ ᱦᱟᱸᱜ ᱤᱭᱟᱹᱛᱮ ᱠᱷᱩᱜ ᱠᱷᱟᱜ ᱠᱷᱩᱜ ᱠᱷᱟᱨᱟᱜ ᱠᱚ ᱟᱹᱛᱷᱟᱹᱲᱤ ᱟᱞᱚ ᱦᱩᱭᱩᱜ ᱢᱟ ᱡᱮᱢᱚᱱ ᱛᱮ ᱮᱴᱟᱜ ᱦᱚᱲᱠᱚ ᱟᱞᱚ ᱧᱟᱢ ᱠᱚᱢᱟ ᱦᱮᱸ ᱦᱮᱸ ᱦᱳᱭ ᱦᱳᱭ ᱦᱳᱭ ᱦᱳᱭ ᱦᱟᱸᱜ ᱚᱱᱟᱜᱮ ᱴᱷᱤᱠ ᱜᱮᱭᱟ ᱛᱚᱵᱮ ᱢᱟ ᱡᱚᱦᱟᱨ ᱜᱮ